ᱥᱟᱨᱯᱷᱤᱝ ᱚᱠᱛᱚ ᱨᱩᱠᱷᱤᱭᱟᱹ ᱵᱚᱱᱫᱮᱡᱽ ᱨᱮᱭᱟᱜ ᱡᱟᱦᱟᱸ ᱤᱧᱟᱹᱜ ᱩᱭᱦᱟᱹᱨ ᱤᱧ ᱫᱚᱦᱚᱣᱟᱠᱟᱫᱟ ᱚᱱᱟ ᱫᱚ ᱦᱩᱭᱩᱜ ᱠᱟᱱᱟ ᱡᱟᱦᱟᱸ ᱠᱟᱭᱨᱟ ᱥᱟᱠᱟᱢ ᱥᱮ ᱠᱟᱭᱨᱟ ᱫᱟᱨᱮ ᱢᱟᱯ ᱠᱟᱛᱮᱫ ᱡᱟᱦᱟᱸ ᱥᱟᱨᱯᱷᱤᱝ ᱤᱧ ᱵᱮᱱᱟᱣ ᱟᱠᱟᱫᱟ ᱯᱳᱭᱞᱳᱛᱮ ᱚᱱᱟ ᱥᱚᱠᱛᱚ ᱛᱮᱧ ᱛᱚᱞᱟ ᱡᱟᱛᱮ ᱥᱟᱨᱯᱷᱤᱝᱚᱜ ᱚᱠᱛᱮ ᱵᱟᱝ ᱨᱟᱯᱩᱫᱚᱜ ᱢᱟᱫ ᱤᱱᱟᱹ ᱛᱟᱭᱚᱢ ᱡᱟᱦᱟᱸᱭ ᱜᱤᱫᱽᱨᱟᱹ ᱡᱩᱫᱤ ᱥᱟᱨᱯᱷᱤᱝᱟᱜ ᱨᱟᱹᱥᱠᱟᱹ ᱢᱮᱱᱟᱜ ᱛᱟᱠᱚ ᱠᱷᱟᱱ ᱤᱧ ᱫᱚ ᱩᱱᱠᱩ ᱯᱳᱭᱞᱳ ᱛᱮ ᱚᱱᱟ ᱥᱟᱨᱯᱷᱤᱝ ᱪᱮᱛᱟᱱ ᱨᱮᱧ ᱫᱮᱡ ᱠᱚᱣᱟ ᱟᱨ ᱚᱱᱟ ᱥᱟᱶᱛᱮ ᱤᱧ ᱦᱚᱧ ᱫᱮᱡᱚᱜᱼᱟ ᱪᱮᱫᱟᱜ ᱵᱟᱝᱢᱟ ᱩᱱ ᱚᱠᱛᱮ ᱡᱟᱦᱟᱸᱱᱟᱜ ᱮᱴᱠᱮ ᱴᱚᱬᱮ ᱦᱩᱭ ᱞᱮᱱᱠᱷᱟᱱ ᱚᱱᱟ ᱥᱟᱨᱯᱷᱤᱝ ᱨᱮ ᱤᱧ ᱩᱱᱠᱩᱧ ᱨᱩᱠᱷᱤᱭᱟᱹ ᱫᱟᱲᱮᱭᱟᱠᱚᱣᱟ ᱤᱱᱟᱹᱛᱟᱭᱚᱢ ᱞᱟᱴᱩ ᱢᱟᱨᱟᱝ ᱢᱤᱫ ᱰᱟᱝᱠᱚᱜ ᱦᱟᱛᱟᱣ ᱠᱟᱛᱮᱫ ᱞᱟᱦᱟᱥᱮᱜ ᱪᱟᱞᱟᱣ ᱞᱟᱹᱜᱤᱫ ᱚᱟᱱ ᱰᱟᱝᱠᱟᱛᱮ ᱫᱟᱜ ᱴᱷᱮᱞᱟᱣ ᱠᱟᱛᱮᱫ ᱪᱮᱛᱟᱱ ᱥᱮᱫ ᱥᱮ ᱞᱟᱦᱟ ᱥᱮᱫ ᱪᱟᱞᱟᱣ ᱨᱮᱭᱟᱜ ᱤᱧ ᱠᱩᱨᱩᱢᱩᱴᱩᱭᱟ